ᱟᱞᱮ ᱴᱷᱟᱶ ᱨᱮ ᱟᱭᱢᱟ ᱞᱮᱠᱟᱱ ᱪᱮᱬᱮ ᱠᱚ ᱧᱮᱞᱚᱜᱼᱟ ᱞᱟᱹᱭ ᱞᱮᱠᱷᱟᱱ ᱢᱤᱨᱩ ᱪᱮᱬᱮ ᱯᱚᱛᱟᱢ ᱪᱮᱬᱮ ᱠᱤᱥᱱᱤ ᱪᱮᱬᱮ ᱩᱱᱠᱩ ᱠᱚᱣᱟᱜ ᱨᱟᱜ ᱟᱡᱚᱢ ᱛᱮᱦᱚᱸ ᱤᱧᱨᱮᱱ ᱥᱮᱫᱟᱭ ᱜᱟᱛᱮ ᱢᱤᱞᱩᱣᱟᱹ ᱟᱜ ᱠᱟᱛᱷᱟᱧ ᱫᱤᱥᱟᱹ ᱨᱩᱣᱟᱹᱲᱟ